ᱤᱧᱫᱚ ᱠᱟᱹᱴᱤᱡ ᱨᱮᱫᱚ ᱢᱤᱫᱴᱮᱱ ᱢᱤᱫᱴᱮᱱ ᱢᱤᱥᱚᱱᱟᱨᱤ ᱤᱥᱠᱩᱞ ᱨᱤᱧ ᱯᱟᱲᱦᱟᱣ ᱟᱠᱟᱱᱟ ᱠᱟᱹᱴᱤᱡ ᱠᱷᱚᱱᱫᱚ ᱚᱱᱟ ᱨᱮᱫᱚ ᱮᱞ ᱠᱮᱡᱤ ᱠᱷᱚᱱ ᱯᱷᱳᱨ ᱦᱟᱹᱵᱤᱡ ᱢᱮᱱᱟᱜᱼᱟ ᱟᱨ ᱤᱧᱫᱚ ᱚᱱᱟ ᱤᱥᱠᱩᱞ ᱨᱮ ᱯᱟᱲᱦᱟᱜ ᱤᱧ ᱮᱛᱚᱦᱚᱵ ᱟᱠᱟᱫᱟ ᱤᱭᱩ ᱠᱮᱡᱤ ᱠᱷᱚᱡ ᱮᱛᱚᱦᱚᱵ ᱠᱟᱛᱮᱫ ᱠᱞᱟᱥ ᱯᱷᱳᱨ ᱦᱟᱹᱵᱤᱡ ᱟᱨ ᱚᱱᱟᱫᱚ ᱟᱭᱢᱟ ᱜᱚᱴᱮᱱ ᱠᱩᱲᱤ ᱥᱮ ᱠᱚᱲᱟ ᱜᱤᱫᱽᱨᱟᱹ ᱡᱚᱛᱚ ᱜᱮᱞᱮ ᱯᱟᱲᱦᱟᱜ ᱞᱟᱱ ᱛᱟᱦᱮᱱᱚᱜᱼᱟ ᱟᱨ ᱚᱸᱰᱮ ᱫᱚ ᱤᱧᱨᱮᱱ ᱟᱭᱢᱟ ᱜᱚᱴᱮᱱ ᱥᱚᱸᱜᱮ ᱠᱚ ᱛᱟᱦᱮᱸ ᱞᱮᱱ ᱛᱤᱧᱟ ᱛᱟᱨ ᱢᱚᱫᱽᱫᱷᱮ ᱨᱮᱫᱚ ᱟᱞᱮ ᱯᱮ ᱦᱚᱲ ᱫᱚ ᱟᱹᱰᱤ ᱜᱟᱛᱮ ᱥᱮ ᱥᱚᱸᱜᱮᱞᱮ ᱛᱟᱦᱮᱸ ᱞᱮᱱᱟ ᱩᱱᱠᱩ ᱫᱚᱠᱚ ᱦᱩᱭᱩᱜ ᱠᱟᱱᱟ ᱩᱢᱟᱵᱚᱛᱤ ᱠᱤᱥᱠᱩ ᱥᱚᱧᱡᱡᱚᱛᱤ ᱥᱚᱨᱮᱱ ᱟᱨ ᱤᱧ ᱯᱮᱦᱚᱲ ᱟᱨ ᱤᱧᱟᱹᱜ ᱯᱷᱮᱵᱟᱨᱤᱴ ᱥᱟᱵᱡᱮᱠᱴ ᱫᱚ ᱛᱟᱦᱮᱸ ᱞᱮᱱ ᱛᱤᱧᱟ ᱤᱝᱞᱤᱥ ᱛᱟᱨᱯᱚᱨ ᱜᱮ ᱡᱚᱷᱚᱱ ᱤᱧ ᱯᱨᱟᱭᱢᱟᱨᱤ ᱯᱟᱥ ᱠᱟᱛᱮᱫ ᱦᱟᱭᱼᱤᱥᱠᱩᱞ ᱞᱮᱵᱮᱞ ᱨᱤᱧ ᱥᱮᱱ ᱮᱱᱟ ᱛᱚᱠᱷᱚᱱ ᱫᱚ ᱤᱧ ᱢᱤᱫᱴᱮᱡ ᱨᱟᱭᱜᱚᱸᱡᱽ ᱵᱞᱚᱠ ᱨᱮᱭᱟᱜ ᱜᱮ ᱥᱩᱵᱷᱟᱥᱜᱚᱸᱡᱽ ᱜᱟᱨᱞᱥ ᱦᱟᱭ ᱤᱥᱠᱩᱞ ᱨᱤᱧ ᱮᱰᱢᱤᱥᱚᱱ ᱱᱟ ᱟᱨ ᱚᱱᱟ ᱤᱥᱠᱩᱞ ᱨᱮᱫᱚ ᱠᱞᱟᱥ ᱯᱷᱟᱭᱤᱵᱷ ᱠᱷᱚᱡ ᱴᱮᱱ ᱦᱟᱹᱵᱤᱡ ᱛᱟᱦᱮᱸ ᱞᱮᱱᱟ

ᱤᱧ ᱦᱳᱥᱴᱮᱞ ᱨᱮ ᱪᱟᱱᱥ ᱤᱧ ᱧᱟᱢ ᱠᱮᱫᱟ ᱠᱞᱟᱥ ᱯᱷᱟᱭᱤᱵᱷ ᱨᱮᱭᱟᱜ ᱚᱱᱟ ᱥᱮᱯᱴᱮᱢᱵᱚᱨ ᱢᱟᱥᱮᱨ ᱫᱤᱠᱮ ᱛᱳ ᱤᱧᱫᱚ ᱠᱞᱟᱥ ᱯᱷᱟᱭᱤᱵᱷ ᱨᱮᱭᱟᱜ ᱚᱫᱷᱤᱠᱟᱝᱥᱚ ᱥᱚᱢᱚᱭ ᱜᱮ ᱚᱲᱟᱜ ᱠᱷᱚᱡ ᱟᱹᱰᱤ ᱠᱚᱥᱴᱚ ᱠᱟᱛᱮᱫ ᱡᱟᱹᱨᱱᱤ ᱠᱟᱛᱮᱫ ᱤᱧ ᱯᱟᱲᱦᱟᱣ ᱠᱟᱱᱟ ᱛᱟᱨᱯᱚᱨ ᱜᱮ ᱡᱚᱠᱷᱚᱱ ᱦᱳᱥᱴᱮᱞ ᱨᱮ ᱪᱟᱱᱥ ᱤᱧ ᱧᱟᱢ ᱠᱮᱫᱟ ᱛᱚᱠᱷᱚᱱ ᱫᱚ ᱟᱹᱰᱤᱜᱮ ᱥᱩᱡᱳᱜᱽ ᱥᱩᱵᱤᱫᱷᱟ ᱛᱳ ᱱᱟᱯᱟᱭᱜᱮ ᱪᱟᱞᱟᱜ ᱠᱟᱱ ᱛᱟᱦᱮᱱᱟ ᱯᱷᱟᱭᱤᱵᱷᱨᱤᱧ ᱨᱟᱠᱟᱵ ᱮᱱᱟ ᱥᱤᱠᱥ ᱥᱮᱵᱷᱮᱱ ᱮᱭᱤᱴ ᱛᱟᱨᱯᱚᱨᱮ ᱚᱸᱰᱮ ᱫᱚ ᱦᱳᱥᱴᱮᱞ ᱫᱚ ᱛᱟᱦᱮᱸ ᱞᱮᱱᱟ ᱮᱭᱤᱴ ᱦᱟᱹᱵᱤᱡ ᱟᱨ ᱤᱥᱠᱩᱞ ᱫᱚ ᱠᱞᱟᱥ ᱴᱮᱱ ᱦᱟᱹᱵᱤᱡ ᱤᱱᱟᱹ ᱯᱚᱨ ᱠᱞᱟᱥ ᱮᱭᱤᱴ ᱦᱟᱹᱵᱤᱡ ᱯᱟᱲᱦᱟᱣ ᱠᱟᱛᱮᱜ ᱡᱚᱠᱷᱚᱱ ᱟᱞᱮ ᱩᱰᱩᱜᱚᱜ ᱥᱚᱢᱚᱭ ᱦᱩᱭᱱᱟ ᱢᱟᱱᱮ ᱦᱳᱥᱴᱮᱞ ᱠᱷᱚᱡ ᱩᱰᱩᱠᱚᱜ ᱨᱮᱭᱟᱜ ᱛᱚᱠᱷᱚᱱ ᱟᱹᱰᱤ ᱥᱚᱢᱚᱥᱥᱟ ᱧᱮᱞᱮᱱᱟ ᱚᱸᱰᱮ ᱡᱮ ᱪᱤᱠᱟᱹᱛᱤᱧ ᱯᱟᱲᱦᱟᱜᱼᱟ ᱱᱟᱭᱤᱱ ᱴᱮᱱ ᱟᱨ ᱮᱭᱫᱤᱠᱮ ᱚᱲᱟᱜ ᱦᱚᱸ ᱟᱹᱰᱤ ᱥᱟᱺᱜᱤᱧ ᱛᱟᱨᱯᱚᱨᱮ ᱤᱥᱠᱩᱞ ᱦᱟᱱᱛᱮ ᱱᱟᱛᱮ ᱵᱚᱫᱚᱞ ᱟᱹᱰᱤ ᱥᱚᱢᱚᱥᱥᱟ ᱛᱟᱨᱯᱚᱨᱮ ᱚᱸᱰᱮᱱ ᱠᱚ ᱢᱮᱢ ᱥᱮ ᱥᱮᱨ ᱨᱤᱠᱩᱭᱮᱥᱴ ᱠᱟᱛᱮᱜ ᱤᱧ ᱟᱹᱰᱤ ᱠᱚᱥᱴᱚ ᱠᱟᱛᱮᱜ ᱤᱞᱤᱵᱷᱮᱱ ᱴᱩᱭᱮᱞᱵᱷ ᱨᱮ ᱱᱟᱭᱤᱱ ᱴᱮᱱ ᱤᱧ ᱚᱸᱰᱮᱧ ᱛᱟᱦᱮᱭᱮᱱᱟ ᱥᱮᱧ ᱯᱟᱲᱦᱟᱣᱱᱟ ᱮᱨᱯᱚᱨ ᱫᱩ ᱦᱟᱡᱟᱨ ᱟᱴᱷᱟᱨᱳ ᱨᱮ ᱢᱟᱫᱽᱫᱷᱚᱢᱤᱠ ᱮᱢ ᱠᱟᱛᱮᱜ ᱛᱟᱣ ᱵᱷᱟᱹᱞᱤ ᱜᱤᱧ ᱨᱮᱡᱟᱞᱴ ᱠᱮᱫᱟ ᱯᱷᱤᱯᱴᱤ ᱯᱟᱨᱥᱮᱱ ᱫᱚᱧ ᱟᱯ ᱞᱮᱜ ᱜᱮᱭᱟ ᱛᱟᱨᱯᱚᱨ ᱚᱸᱰᱮ ᱠᱷᱚᱡ ᱤᱧ ᱩᱰᱩᱱᱟ ᱚᱸᱰᱮ ᱢᱟ ᱜᱟᱨᱞᱥ ᱠᱟᱱᱟ ᱛᱟᱨ ᱢᱚᱫᱽᱫᱷᱮ ᱨᱮ ᱠᱞᱟᱥ ᱴᱮᱱ ᱦᱟᱹᱵᱤᱡ ᱜᱮ ᱤᱱᱟᱹ ᱯᱚᱨᱮᱧ ᱦᱮᱡ ᱱᱟ ᱤᱧ ᱟᱞᱮᱭᱟᱜ ᱮᱞᱟᱠᱟ ᱨᱮᱭᱟᱜ ᱦᱟᱭ ᱤᱥᱠᱩᱞ ᱨᱮ ᱥᱮᱵᱟᱜᱨᱟᱢ ᱦᱟᱭ ᱤᱥᱠᱩᱞ ᱚᱱᱟ ᱤᱥᱠᱩᱞ ᱨᱮ ᱤᱧᱤᱧ ᱯᱟᱲᱦᱟᱣᱱᱟ ᱠᱞᱟᱥ ᱮᱞᱤᱵᱷᱮᱱ ᱟᱨ ᱴᱩᱭᱮᱞᱵᱷ ᱛᱳ ᱤᱧᱟᱹᱜ ᱯᱟᱲᱦᱟᱜ ᱨᱮᱭᱟᱜ ᱵᱤᱥᱭ ᱠᱚ ᱛᱟᱦᱮᱸ ᱞᱮᱱᱟ ᱵᱟᱝᱞᱟ ᱤᱝᱨᱮᱡᱤ ᱛᱟᱨᱯᱚᱨᱮ ᱫᱚᱨᱥᱚᱱ ᱥᱤᱠᱠᱷᱟ ᱵᱤᱜᱽᱜᱟᱱ ᱨᱟᱥᱴᱨᱚ ᱵᱤᱜᱽᱜᱟᱱ ᱱᱤᱭᱟᱹ ᱠᱚᱜᱮ ᱛᱚ ᱥᱚᱝᱜᱮ ᱠᱚᱦᱚᱸ ᱱᱟᱣᱟ ᱱᱟᱣᱟ ᱤᱥᱠᱩᱞ ᱥᱚᱸᱜᱮ ᱠᱚ ᱧᱟᱢ ᱠᱚ ᱞᱟᱹᱜᱤᱫ ᱛᱮ ᱟᱹᱰᱤᱜᱮ ᱥᱚᱢᱚᱭ ᱞᱟᱜᱟᱣ ᱟᱹᱫᱤᱧ ᱛᱟᱦᱮᱱᱟ ᱛᱳ ᱠᱞᱟᱥ ᱤᱞᱤᱵᱷᱮᱱ ᱨᱮᱫᱚ ᱤᱥᱠᱩᱞ ᱫᱚ ᱠᱚᱢᱜᱤᱧ ᱥᱮᱱ ᱞᱮᱱᱟ ᱵᱟᱹᱧ ᱥᱮᱱᱚᱜ ᱠᱟᱱ ᱛᱟᱦᱮᱱᱟ ᱰᱷᱮᱨ ᱥᱚᱸᱜᱮ ᱵᱟᱝ ᱠᱷᱟᱹᱛᱤᱨ ᱛᱮ ᱢᱚᱡᱽ ᱵᱟᱹᱧ ᱟᱹᱭᱠᱟᱹᱣᱟ ᱛᱳ ᱚᱱᱟ ᱠᱷᱟᱹᱛᱤᱨ ᱛᱮ ᱤᱧ ᱤᱥᱠᱩᱞ ᱨᱮ ᱵᱟᱹᱧ ᱥᱮᱱᱚᱜ ᱠᱟᱱ ᱛᱟᱦᱮᱱᱟ ᱰᱷᱮᱨ ᱛᱟᱨᱯᱚᱨᱮ ᱡᱚᱠᱷᱚᱱ ᱠᱞᱟᱥ ᱴᱩᱭᱮᱞᱵᱷ ᱨᱤᱧ ᱨᱟᱠᱟᱵᱽᱱᱟ ᱛᱚᱠᱷᱚᱱ ᱫᱚ ᱯᱟᱲᱦᱟᱜ ᱨᱮᱭᱟᱜ ᱦᱚᱸ ᱡᱟᱹᱥᱛᱤ ᱪᱟᱯ ᱟᱨ ᱵᱟᱝ ᱥᱮᱱ ᱞᱮᱱᱠᱷᱟᱡ ᱦᱚᱸ ᱵᱟᱝ ᱦᱩᱭᱩᱜᱼᱟ ᱵᱟᱝ ᱥᱮᱱ ᱞᱮᱱᱠᱷᱟᱡ ᱢᱟ ᱯᱟᱲᱦᱟᱜ ᱠᱷᱚᱱ ᱤᱧ ᱛᱟᱭᱱᱚᱢᱚᱜ ᱛᱳ ᱚᱱᱟ ᱠᱷᱟᱹᱛᱤᱨ ᱛᱮ ᱵᱟᱹᱭ ᱵᱟᱹᱭᱛᱮ ᱤᱥᱠᱩᱞ ᱥᱮᱱᱚᱜ ᱦᱩᱭᱩᱜ ᱠᱷᱟᱡ ᱫᱚ ᱥᱚᱸᱜᱮ ᱠᱚᱠᱚ ᱡᱚᱴᱟᱣᱱᱟ ᱟᱨ ᱯᱟᱲᱦᱟᱜ ᱥᱮᱜ ᱦᱚᱸ ᱵᱷᱟᱹᱜᱤ ᱜᱮ ᱦᱩᱭᱱᱟ ᱛᱟᱨᱯᱚᱨᱮ ᱤᱱᱠᱟ ᱤᱱᱠᱟ ᱛᱮᱜᱮ ᱠᱞᱟᱥ ᱴᱩᱭᱮᱞᱵᱷ ᱫᱚ ᱯᱟᱨᱚᱢᱱᱟ ᱠᱞᱟᱥ ᱴᱩᱭᱮᱞᱵᱷ ᱯᱟᱨᱚᱢᱮᱱ ᱠᱷᱟᱱ ᱛᱟᱨᱯᱚᱨᱮ ᱫᱚ ᱤᱧ ᱵᱟᱨᱭᱟ ᱠᱚᱞᱮᱡᱽ ᱨᱮ ᱯᱷᱨᱚᱢ ᱤᱧ ᱯᱷᱤᱞᱟᱯ ᱞᱮᱫᱟ ᱢᱤᱫᱴᱮᱡ ᱫᱚ ᱦᱩᱭᱩᱜ ᱠᱟᱱᱟ ᱤᱭᱩᱱᱤᱵᱷᱟᱨᱥᱤᱴᱤ ᱢᱤᱫᱴᱮᱡ ᱫᱚ ᱦᱩᱭᱩᱜ ᱠᱟᱱᱟ ᱨᱟᱭᱜᱚᱸᱡᱽ ᱥᱩᱨᱮᱱᱫᱨᱤᱱᱟᱛᱷ ᱵᱤᱫᱽᱫᱟᱞᱚᱭ ᱛᱳ ᱯᱨᱚᱛᱷᱚᱢ ᱫᱚ ᱨᱟᱭᱜᱚᱸᱡᱽ ᱤᱭᱩᱱᱤᱵᱷᱟᱨᱥᱤᱴᱤ ᱨᱮᱜᱮ ᱤᱧᱫᱚ ᱵᱷᱚᱨᱛᱤ ᱨᱮᱭᱟᱜ ᱤᱪᱪᱷᱟᱹ ᱛᱟᱦᱮᱸ ᱞᱮᱱ ᱛᱤᱧᱟ ᱛᱳ ᱚᱱᱟᱨᱮ ᱡᱚᱠᱷᱚᱱ ᱯᱚᱨᱮᱛᱮ ᱞᱤᱥᱴ ᱦᱡᱩᱜᱼᱟ ᱛᱳ ᱚᱱᱟ ᱵᱟᱝ ᱠᱟᱛᱮᱜ ᱱᱤᱭᱟᱹᱴᱟᱜ ᱠᱚᱞᱮᱡᱽ ᱨᱮ ᱥᱩᱨᱮᱱᱫᱨᱚᱱᱟᱛᱷ ᱠᱚᱞᱮᱡᱽ ᱨᱮ ᱨᱟᱭᱜᱚᱸᱡᱽ ᱥᱩᱨᱮᱱᱫᱨᱚᱱᱟᱛᱷ ᱠᱚᱞᱮᱡᱽ ᱨᱮ ᱡᱚᱠᱷᱚᱱ ᱞᱤᱥᱴ ᱦᱮᱡ ᱮᱱ ᱛᱤᱧᱟ ᱛᱚᱠᱷᱚᱱ ᱫᱚ ᱤᱧᱫᱚ ᱦᱟᱱᱟᱴᱟᱜ ᱨᱟᱭᱜᱚᱸᱡᱽ ᱤᱭᱩᱱᱤᱵᱷᱟᱨᱥᱤᱴᱤ ᱠᱚᱞᱮᱡᱽ ᱞᱟᱹᱜᱤᱫ ᱫᱚ ᱵᱟᱹᱧ ᱛᱟᱹᱜᱤ ᱞᱮᱫᱟ ᱤᱧᱫᱚ ᱨᱟᱭᱜᱚᱸᱡᱽ ᱥᱩᱨᱮᱱᱫᱨᱚᱱᱟᱛᱷ ᱢᱚᱦᱟᱵᱤᱫᱽᱫᱟᱞᱚᱭ ᱨᱮᱜᱮ ᱢᱟᱱᱮ ᱵᱷᱚᱨᱛᱤᱭᱮᱱᱟᱹᱧ ᱛᱟᱨᱯᱚᱨᱮ ᱚᱸᱰᱮ ᱵᱷᱚᱨᱛᱤ ᱠᱟᱛᱮᱜ ᱤᱧᱟᱹᱜ ᱯᱨᱚᱛᱷᱚᱢ ᱵᱚᱪᱷᱚᱨᱫᱟ ᱠᱷᱩᱵᱽ ᱮᱠᱴᱟ ᱢᱚᱡᱽ ᱫᱚ ᱵᱟᱝ ᱠᱟᱴᱟᱣ ᱞᱮᱱᱟ ᱥᱮ ᱯᱟᱲᱦᱟᱣ ᱦᱚᱸ ᱴᱷᱤᱠ ᱥᱮᱭ ᱵᱷᱟᱵᱮ ᱵᱟᱹᱧ ᱯᱟᱲᱦᱟᱣ ᱠᱟᱱᱟ ᱫᱤᱛᱤᱭᱚ ᱵᱚᱪᱷᱚᱨ ᱚᱨᱛᱷᱟᱛ ᱟᱨ ᱛᱨᱤᱛᱤᱭᱚ ᱵᱚᱨᱥᱚ ᱢᱟᱱᱮ ᱥᱮᱠᱮᱱᱰ ᱤᱭᱟᱨ ᱟᱨ ᱛᱷᱟᱨᱰ ᱤᱭᱟᱨ ᱫᱚ ᱠᱟᱡᱟᱠ ᱛᱮ ᱯᱟᱲᱦᱟᱣ ᱦᱩᱭᱱᱟ ᱟᱨ ᱥᱚᱸᱜᱮ ᱠᱚᱦᱚᱸ ᱵᱟᱠᱚ ᱛᱟᱦᱮᱸ ᱞᱮᱱᱟ ᱟᱨ ᱯᱚᱨᱮ ᱛᱮᱫᱚ ᱥᱚᱸᱜᱮ ᱛᱮᱦᱚᱸ ᱠᱚ ᱦᱩᱭᱱᱟ ᱵᱷᱟᱹᱜᱤ ᱜᱮ ᱛᱟᱨᱯᱚᱨᱮ ᱯᱟᱲᱦᱟᱣ ᱵᱟᱲᱟ ᱠᱟᱛᱮᱫ ᱤᱧᱟᱹᱜ ᱫᱚ ᱚᱱᱟ ᱛᱤᱱ ᱵᱚᱪᱷᱚᱨ ᱚ ᱱᱟᱯᱟᱭ ᱛᱮᱜᱮ ᱯᱟᱨᱚᱢᱮᱱ ᱛᱤᱧᱟ ᱛᱟᱨᱯᱚᱨᱮ ᱛᱤᱱ ᱵᱚᱪᱷᱚᱨ ᱯᱟᱨᱚᱢ ᱠᱟᱛᱮᱜ ᱱᱤᱛᱚᱜ ᱫᱚ ᱤᱧᱟᱹᱜ ᱠᱩᱠᱢᱩ ᱫᱚ ᱟᱨᱚ ᱞᱟᱦᱟ ᱥᱮᱫ ᱤᱧ ᱞᱟᱦᱟᱜᱼᱟ ᱟᱨ ᱡᱟᱦᱟᱱᱟᱜ ᱠᱤᱪᱷᱩᱧ ᱪᱤᱠᱟᱭᱟ ᱛᱳ ᱱᱤᱛᱚᱜ ᱦᱚᱸ ᱪᱮᱥᱴᱟᱧ ᱪᱟᱞᱟᱣᱫᱟ ᱦᱟᱱᱟ ᱱᱚᱣᱟ ᱯᱤᱮᱥᱥᱤ ᱮᱠᱡᱟᱢ ᱠᱚᱧ ᱮᱢ ᱵᱟᱲᱟᱭᱮᱫᱟ ᱟᱨ ᱪᱮᱥᱴᱟᱧ ᱪᱟᱞᱟᱣᱫᱟ ᱡᱮᱱᱚ ᱡᱟᱛᱮ ᱡᱟᱦᱟᱱᱟᱜ ᱵᱷᱚᱵᱤᱥᱥᱚᱛ ᱨᱤᱧ ᱪᱤᱠᱟᱹ ᱫᱟᱲᱮᱭᱟᱜ ᱟᱨ ᱥᱟᱛᱷᱮ ᱨᱮ ᱯᱤᱡᱤ ᱨᱮᱦᱚᱸᱧ ᱮᱰᱢᱤᱥᱚᱱ ᱠᱟᱱᱟ ᱟᱨ ᱟᱭᱢᱟ ᱰᱷᱮᱨ ᱞᱚᱠᱠᱷᱚ ᱢᱮᱱᱟᱜ ᱞᱟᱦᱟ ᱥᱮᱜ ᱞᱟᱦᱟᱜ ᱨᱮᱭᱟᱜ ᱟ ᱧᱮᱞᱮᱫ ᱠᱟᱱ ᱜᱤᱭᱟᱹᱧ ᱪᱮᱥᱴᱟᱧ ᱫᱚᱦᱚᱭᱮᱫ ᱠᱟᱱᱟ ᱪᱮᱫ ᱞᱮᱠᱟ ᱦᱩᱭᱩᱜ ᱠᱟᱱᱟ ᱱᱚᱸᱰᱮ ᱦᱟᱹᱵᱤᱡ ᱜᱮ